ᱥᱮᱨᱢᱟᱠᱤᱭᱟᱹ ᱡᱟᱛᱨᱟ ᱪᱟᱹᱛ ᱵᱚᱸᱜᱟ ᱦᱩᱭᱩᱜᱼᱟ ᱟᱨ ᱤᱧ ᱧᱮᱧᱮᱞᱤᱧ ᱪᱟᱞᱟᱜᱼᱟ ᱤᱧ ᱜᱤᱫᱽᱨᱟᱹ ᱡᱚᱠᱷᱚᱡᱽ ᱫᱚᱢᱮ ᱯᱟᱛᱟ ᱧᱮᱞ ᱪᱟᱞᱟᱜ ᱥᱟᱱᱟᱧᱟ ᱟᱨ ᱤᱧ ᱠᱮ ᱵᱟᱠᱚ ᱤᱫᱤᱧᱟ ᱟᱫᱚ ᱤᱧ ᱦᱚᱸ ᱫᱚᱢᱮᱧ ᱜᱮᱡᱽᱨᱟ ᱜᱤᱧ ᱛᱟᱦᱮᱸᱠᱟᱱᱟ ᱤᱧ ᱥᱮ ᱫᱚᱢᱮᱧ ᱨᱟᱜᱟ ᱵᱟᱠᱚ ᱤᱫᱤᱭᱤᱧ ᱵᱷᱳᱨ ᱛᱟᱭᱚᱢ ᱛᱮ ᱤᱧ ᱠᱚ ᱤᱫᱤ ᱤᱧᱟᱹ ᱟᱭᱳᱭ ᱢᱮᱱᱟ ᱫᱟᱫᱟ ᱛᱟᱠᱤᱱ ᱢᱮᱛᱟᱠᱤᱱᱟᱹᱭ ᱠᱤ ᱢᱟᱹᱭ ᱫᱚ ᱤᱫᱤᱭᱮᱵᱤᱱ ᱟᱫᱚ ᱫᱟᱫᱟ ᱛᱟᱠᱤᱱ ᱠᱤᱱ ᱢᱮᱱᱟ ᱠᱤ ᱟᱹᱞᱤᱧ ᱫᱚ ᱵᱟᱹᱞᱤᱧ ᱤᱫᱤᱭᱮᱭᱟ ᱮᱱᱠᱷᱟᱱ ᱟᱭᱳᱭ ᱢᱮᱛᱟ ᱠᱤᱱᱟᱹ ᱠᱤ ᱤᱫᱤ ᱛᱚᱨᱟᱭᱮᱵᱤᱱ ᱜᱮ ᱛᱟᱭᱚᱢ ᱛᱮᱫᱚ ᱠᱤᱱ ᱤᱫᱤ ᱛᱚᱨᱟᱭᱤᱧᱟᱹ ᱮᱱᱠᱷᱟᱱ ᱤᱧ ᱫᱚ ᱟᱹᱰᱤᱧ ᱨᱟᱹᱥᱠᱟᱹᱜᱼᱟ ᱛᱟᱦᱮᱸᱫ ᱟᱨ ᱤᱧ ᱯᱟᱛᱟ ᱥᱮᱴᱮᱨᱟᱛᱮᱫ ᱢᱟᱲᱟᱝ ᱫᱚ ᱡᱚᱢᱟᱜ ᱤᱧ ᱧᱮᱞ ᱠᱷᱟᱱ ᱫᱚᱢᱮ ᱡᱚᱢ ᱥᱟᱱᱟᱧᱟ ᱠᱤᱨᱤᱧ ᱦᱚᱪᱚ ᱠᱤᱱᱟᱹᱧ ᱵᱟᱹᱠᱤᱱ ᱠᱤᱨᱤᱧᱤᱧᱟᱹ ᱟᱫᱚᱧ ᱠᱤᱨᱤᱧ ᱦᱚᱪᱚ ᱠᱤᱱ ᱜᱮᱭᱟ ᱟᱨ ᱠᱷᱮᱞᱱᱟ ᱠᱚᱠᱚ ᱟᱹᱜᱩ ᱠᱟᱜᱼᱟ ᱚᱱᱟ ᱠᱚᱦᱚᱧ ᱦᱟᱛᱟᱣ ᱦᱚᱪᱚ ᱠᱤᱱ ᱜᱮᱭᱟ ᱚᱱᱟ ᱠᱷᱟᱹᱛᱤᱨ ᱤᱧ ᱵᱟᱹᱠᱤᱱ ᱤᱫᱤᱭᱤᱧᱟᱹ ᱯᱟᱛᱟ ᱧᱮᱞ ᱟᱫᱚ ᱪᱟᱞᱟᱜ ᱜᱤᱭᱟᱹᱧ ᱫᱚᱢᱮᱧ ᱨᱟᱹᱥᱠᱟᱹᱜᱼᱟ ᱟᱨ ᱜᱟᱛᱮ ᱠᱩᱧ ᱧᱟᱢ ᱠᱚ ᱠᱷᱟᱱ ᱢᱮᱛᱟ ᱠᱚᱣᱟᱹᱧ ᱠᱤ ᱧᱮᱞ ᱯᱤᱛᱟᱹᱧ ᱤᱧ ᱠᱚ ᱱᱚᱣᱟ ᱠᱚᱠᱚ ᱦᱟᱛᱟᱣ ᱟᱠᱟᱫ ᱫᱤᱧᱟᱹ ᱟᱨ ᱟᱯᱮ ᱫᱚ ᱪᱮᱫ ᱠᱚᱠᱚ ᱦᱟᱛᱟᱣᱟᱠᱟᱫ ᱯᱮᱭᱟ ᱤᱧ ᱤᱧᱟᱹᱜ ᱵᱮᱥ ᱫᱷᱟᱨᱟ ᱦᱟᱜ ᱛᱟᱦᱮᱱᱟ ᱮᱱᱠᱷᱟᱱ ᱫᱚ ᱤᱧ ᱫᱚ ᱟᱹᱰᱤᱧ ᱨᱟᱹᱥᱠᱟᱹᱜᱼᱟ ᱟᱨ ᱟᱠᱚ ᱠᱷᱚᱱᱟᱜ ᱠᱟᱹᱴᱤᱡᱽ ᱠᱟᱺᱪ ᱫᱷᱟᱨᱟ ᱦᱟᱜ ᱛᱟᱦᱮᱱᱟ ᱛᱚ ᱮᱱᱠᱷᱟᱱ ᱫᱚ ᱤᱧ ᱫᱚ ᱫᱚᱢᱮᱧ ᱟᱹᱲᱤᱥᱚᱜᱼᱟ ᱛᱟᱭᱚᱢ ᱛᱤᱧ ᱢᱮᱛᱟ ᱠᱤᱱᱟᱹ ᱫᱟᱫᱟ ᱛᱮᱠᱤᱱ ᱤᱧ ᱫᱚ ᱩᱱᱤ ᱞᱮᱠᱟᱱᱟᱜ ᱫᱚᱨᱠᱟᱨ ᱟᱫᱚ ᱠᱤᱱ ᱢᱮᱱᱟ ᱯᱚᱭᱥᱟ ᱪᱟᱵᱟᱭᱮᱱᱟ ᱮᱱᱨᱮᱦᱚᱸ ᱤᱧ ᱫᱩᱧ ᱜᱤᱡᱽᱲᱤᱭᱟ ᱠᱤ ᱤᱧ ᱫᱚ ᱦᱟᱛᱟᱣᱟᱹᱧ ᱵᱤᱱ ᱜᱮ ᱮᱱᱠᱷᱟᱱ ᱠᱤᱱ ᱢᱮᱱᱟ ᱫᱟᱫᱟ ᱛᱟᱹᱠᱤᱱ ᱫᱮᱞᱟ ᱱᱩᱭ ᱫᱚ ᱚᱲᱟᱜ ᱜᱮᱞᱟᱝ ᱤᱫᱤ ᱦᱚᱴᱚ ᱠᱟᱭᱟ ᱮᱱᱠᱷᱟᱱ ᱤᱧ ᱫᱚᱢᱮᱧ ᱨᱟᱜᱟ ᱤᱧ ᱫᱚ ᱵᱟᱹᱧ ᱪᱟᱞᱟᱜᱼᱟ ᱚᱲᱟᱜ ᱫᱚ ᱟᱨ ᱤᱧ ᱫᱚ ᱚᱱᱟ ᱦᱟᱛᱟᱣᱟᱹᱧ ᱵᱤᱱ ᱤᱥᱠᱮᱵᱟᱫᱽ ᱤᱧ ᱪᱟᱞᱟᱜᱼᱟ ᱵᱟᱝᱠᱷᱟᱱ ᱫᱚ ᱵᱟᱹᱧ ᱪᱟᱞᱟᱜᱼᱟ ᱟᱪᱪᱷᱟ ᱞᱤᱧ ᱦᱟᱛᱟᱣ ᱟᱢᱟ ᱟᱫᱚ ᱚᱲᱟᱜ ᱪᱟᱞᱟᱜ ᱢᱮ ᱢᱟᱲᱟᱝ ᱟᱹᱞᱤᱧ ᱜᱮ ᱱᱟᱦᱟᱜ ᱞᱤᱧ ᱤᱫᱤᱭᱟᱢᱟ ᱤᱧ ᱫᱚ ᱵᱟᱹᱧ ᱨᱮᱵᱮᱱᱟ ᱛᱟᱦᱮᱸᱫ ᱦᱟᱛᱟᱣᱟᱹᱧ ᱵᱤᱱ ᱢᱟᱲᱟᱝ ᱤᱥᱠᱮᱵᱟᱫᱤᱧ ᱪᱟᱞᱟᱜᱼᱟ ᱵᱟᱠᱷᱟᱱ ᱫᱚ ᱵᱟᱹᱧ ᱪᱟᱞᱟᱜᱼᱟ ᱛᱟᱭᱚᱢ ᱛᱮ ᱠᱤᱱ ᱦᱟᱛᱟᱣᱟᱹᱧ ᱜᱮᱭᱟ ᱟᱨ ᱫᱚᱢᱮᱧ ᱨᱟᱹᱥᱠᱟᱹᱜᱼᱟ ᱛᱟᱦᱮᱸᱫ ᱚᱱᱟ ᱞᱟᱹᱜᱤᱫ ᱛᱮ ᱵᱟᱹᱠᱤᱱ ᱤᱫᱤᱭᱤᱧᱟᱹ ᱟᱭᱚᱠᱤᱱ ᱢᱮᱛᱟᱭᱟ ᱟᱹᱞᱤᱧ ᱫᱚ ᱵᱟᱹᱞᱤᱧ ᱤᱫᱤᱭᱮᱭᱟ ᱟᱫᱚ ᱟᱭᱚ ᱢᱟ ᱵᱟᱭ ᱪᱟᱞᱟᱜᱼᱟ ᱟᱫᱚ ᱟᱹᱠᱤᱱ ᱜᱮ ᱤᱫᱤ ᱦᱚᱪᱚ ᱠᱤᱱᱟᱹᱭ ᱟᱨ ᱠᱤᱱ ᱤᱫᱤᱭᱤᱧ ᱜᱮᱭᱟ ᱜᱤᱡᱽᱲᱤ ᱜᱤᱭᱟᱹᱧ ᱥᱮ ᱚᱱᱟ ᱞᱟᱹᱜᱤᱫ ᱛᱮ